ᱤᱧ ᱫᱚ ᱥᱟᱸᱜᱷᱟᱨ ᱞᱮᱠᱟᱛᱮ ᱞᱩᱜᱩ ᱵᱩᱨᱩ ᱟᱨ ᱵᱟᱸᱠᱩᱲᱟ ᱨᱮᱱᱟᱜ ᱥᱩᱥᱱᱤ ᱵᱩᱨᱩᱧ ᱧᱮᱞ ᱟᱠᱟᱫᱟ ᱞᱩᱜᱩ ᱵᱩᱨᱩ ᱨᱮᱫᱚ ᱫᱮᱥ ᱫᱤᱥᱚᱢ ᱠᱷᱚᱱᱟᱜ ᱟᱹᱰᱤ ᱦᱚᱲ ᱥᱟᱸᱜᱮ ᱜᱟᱫᱮᱞ ᱜᱟᱫᱮᱞ ᱠᱚ ᱦᱤᱡᱩᱜᱼᱟ ᱨᱩ ᱨᱟᱦᱟ ᱮᱱᱮᱡ ᱥᱮᱨᱮᱧ ᱛᱮ ᱱᱚᱸᱰᱮ ᱫᱚ ᱟᱸᱫᱚᱲ ᱠᱚᱜᱼᱟ ᱞᱩᱜᱩ ᱵᱩᱨᱩᱨᱮ ᱢᱮᱱᱟᱭᱟ ᱞᱩᱜᱩ ᱵᱟᱵᱟ ᱞᱩᱜᱩ ᱟᱭᱳ ᱚᱸᱰᱮ ᱫᱚ ᱫᱷᱚᱨᱚᱢ ᱨᱮᱱᱟᱜ ᱵᱤᱱᱛᱤ ᱵᱟᱠᱷᱮᱬ ᱞᱟᱹᱭ ᱞᱟᱠᱪᱟᱨ ᱟᱹᱨᱤ ᱪᱟᱹᱞᱤ ᱥᱟᱱᱟᱢᱟᱜ ᱜᱮ ᱦᱩᱭᱩᱜᱼᱟ ᱟᱨ ᱱᱚᱸᱰᱮ ᱴᱨᱮᱠ ᱨᱮ ᱪᱤᱛᱟᱹᱨ ᱫᱚ ᱯᱟᱣᱟᱨᱯᱚᱭᱮᱱᱴ ᱞᱮᱠᱟᱛᱮ ᱠᱟᱹᱢᱤᱜᱼᱟ ᱯᱟᱣᱟᱨᱯᱚᱭᱮᱱᱴ ᱨᱮ ᱠᱞᱤᱠ ᱠᱟᱛᱮ ᱴᱨᱮᱠ ᱫᱚ ᱪᱤᱛᱟᱹᱨ ᱨᱮ ᱟᱸᱠᱟᱣ ᱦᱩᱭᱩᱜᱼᱟ ᱟᱨ ᱡᱟᱦᱟᱱᱟᱜ ᱯᱳᱥᱴ ᱞᱟᱦᱟ ᱨᱮ ᱱᱚᱣᱟ ᱪᱤᱛᱟᱹᱨ ᱫᱚ ᱯᱟᱣᱟᱯᱚᱭᱮᱱᱴ ᱫᱟᱨᱟᱭ ᱛᱮᱜᱮ ᱠᱟᱹᱢᱤᱜᱼᱟ